ᱦᱮᱞᱳ ᱦᱮᱸ ᱵᱟᱹᱵᱩ ᱞᱟᱹᱭᱢᱮ ᱟᱢᱫᱚ ᱚᱠᱟ ᱴᱚᱴᱷᱟ ᱠᱷᱚᱱᱮᱢ ᱢᱮᱱᱫᱟ ᱟᱪᱪᱷᱟ ᱟᱯᱮ ᱴᱚᱴᱷᱟ ᱠᱚᱨᱮᱫᱚ ᱪᱮᱫ ᱠᱚ ᱠᱷᱮᱞ ᱯᱮ ᱠᱷᱮᱞᱟ ᱟᱪᱪᱷᱟ ᱴᱩᱨᱱᱟᱢᱮᱱᱴ ᱠᱚᱠᱚ ᱥᱟᱡᱟᱣ ᱜᱮᱭᱟ ᱥᱟᱯᱲᱟᱣ ᱜᱮᱭᱟ ᱟᱪᱪᱷᱟ ᱠᱷᱮᱞ ᱨᱮᱱᱟᱜ ᱚᱵᱚᱥᱛᱟ ᱪᱮᱫ ᱞᱮᱠᱟ ᱟᱯᱮ ᱚᱱᱟ ᱠᱚᱨᱮ ᱟᱪᱪᱷᱟ ᱟᱪᱪᱷᱟ ᱟᱯᱮ ᱪᱮᱫᱠᱚ ᱜᱚᱲᱚᱯᱮ ᱧᱟᱢ ᱞᱮᱠᱷᱟᱡ ᱥᱩᱵᱤᱛᱟᱯᱮ ᱵᱩᱡᱷᱟᱹᱣ ᱠᱮᱭᱟ ᱥᱮ ᱪᱮᱛᱟᱱ ᱞᱮᱵᱮᱞ ᱨᱮ ᱟᱨᱚ ᱠᱷᱮᱞ ᱨᱮᱱᱟᱜ ᱜᱚᱲᱚᱯᱮ ᱦᱮᱸ ᱦᱮᱸ ᱦᱮᱸ ᱟᱪᱪᱷᱟ ᱟᱪᱪᱷᱟ ᱟᱪᱪᱷᱟ ᱟᱯᱮ ᱰᱟᱸᱜᱟ ᱥᱟᱶ ᱥᱟᱶᱛᱮ ᱡᱚᱫᱤ ᱠᱳᱪ ᱨᱮᱱᱟᱜ ᱵᱮᱵᱚᱥᱛᱟ ᱠᱟᱛᱮᱜ ᱵᱷᱟᱜᱤ ᱯᱮᱠᱴᱤᱥ ᱨᱮᱱᱟᱜ ᱵᱮᱵᱚᱥᱛᱟᱧ ᱠᱚᱨᱟᱣ ᱟᱯᱮᱭᱟ ᱛᱟᱦᱚᱞᱮ ᱟᱯᱮ ᱠᱤ ᱚᱱᱟᱨᱮ ᱥᱚᱦᱚᱢᱚᱛ ᱦᱮᱱᱟᱜ ᱯᱮᱭᱟ ᱟᱪᱪᱷᱟ ᱴᱷᱤᱠᱜᱮᱭᱟ ᱛᱟᱦᱚᱞᱮ ᱤᱧ ᱥᱟᱞᱟᱜ ᱡᱚᱜᱟᱡᱚᱜ ᱫᱚᱦᱚ ᱤᱫᱤᱭᱯᱮ ᱤᱧ ᱟᱹᱰᱤ ᱩᱥᱟᱹᱨᱟ ᱟᱯᱮ ᱥᱟᱶᱤᱧ ᱧᱟᱯᱟᱢ ᱠᱟᱱᱟ ᱟᱨ ᱟᱯᱮᱭᱟᱜ ᱠᱷᱮᱞ ᱨᱮ ᱰᱮᱵᱷᱞᱚᱯᱢᱮᱱᱴ ᱞᱟᱹᱜᱤᱫ ᱤᱧ ᱦᱤᱡᱩᱜ ᱠᱟᱱᱟ ᱦᱮᱸ ᱟᱪᱪᱷᱟ ᱟᱪᱪᱷᱟ ᱴᱷᱤᱠ ᱴᱷᱤᱠ ᱜᱮᱭᱟ ᱵᱮᱥ ᱢᱟ